ᱦᱮᱞᱳ ᱦᱮᱭᱟᱨ ᱥᱴᱟᱭᱤᱞ ᱵᱮᱵᱤ ᱠᱟᱴᱤᱝ ᱠᱷᱚᱱ ᱜᱮᱵᱤᱱ ᱢᱮᱱᱮᱫᱼᱟ ᱥᱮ ᱚ ᱦᱚᱸ ᱤᱧ ᱫᱚ ᱱᱚᱸᱰᱮ ᱨᱟᱡᱽᱱᱚᱜᱚᱨ ᱠᱷᱚᱱᱟᱜ ᱦᱳᱭ ᱞᱟᱹᱠᱛᱤ ᱫᱚ ᱮᱱᱟᱝ ᱚᱜ ᱚᱱᱟ ᱦᱮᱭᱟᱨ ᱥᱴᱟᱭᱤᱞ ᱠᱚᱜᱮ ᱞᱤᱧ ᱠᱚᱨᱟᱣ ᱦᱚᱪᱚᱜᱼᱟ ᱛᱳ ᱢᱮᱱᱮᱫ ᱟᱹᱧ ᱛᱤᱱᱟᱹᱜ ᱵᱷᱤᱲ ᱜᱮᱭᱟ ᱚ ᱦᱚᱸ ᱟᱫᱚᱧ ᱮᱱᱠᱷᱟᱱ ᱫᱚ ᱮᱠ ᱢᱟᱥ ᱨᱮ ᱛᱚᱵᱮ ᱠᱷᱟᱱ ᱛᱮᱦᱤᱧ ᱚᱱᱠᱟ ᱜᱟᱱᱚᱜ ᱟᱥᱮ ᱵᱟᱝ ᱜᱮ ᱦᱳᱭ ᱦᱩᱱᱟᱹᱝ ᱢᱮᱱᱮᱫ ᱟᱹᱧ ᱟᱫᱚ ᱛᱮᱦᱤᱧ ᱦᱩᱱᱟᱹᱝ ᱜᱟᱱᱚᱜ ᱠᱷᱟᱱ ᱜᱟᱯᱟ ᱵᱟᱯᱞᱟ ᱚᱲᱟᱜ ᱥᱮᱫ ᱪᱟᱞᱟᱣ ᱨᱮᱱᱟᱜ ᱢᱮᱱᱟᱜᱼᱟ ᱦᱩᱱᱟᱹᱝ ᱟᱫᱚ ᱛᱮᱦᱤᱧ ᱜᱟᱱᱚᱜ ᱠᱷᱟᱱ ᱦᱩᱱᱟᱹᱝ ᱟᱹᱰᱤ ᱵᱷᱟᱹᱜᱤ ᱠᱚᱜᱼᱟ ᱦᱩᱱᱟᱹᱝ ᱦᱚᱸ ᱦᱮᱸ ᱛᱚᱵᱮ ᱵᱩᱠᱤᱝ ᱠᱟᱜ ᱠᱟᱱᱟᱞᱤᱧ ᱜᱟᱯᱟᱞᱤᱧ ᱥᱮᱱᱚᱜᱼᱟ ᱟᱨ ᱛᱤ ᱨᱮᱵᱤᱱ ᱠᱷᱩᱞᱟᱹᱣᱼᱟ ᱫᱚᱠᱟᱱ ᱠᱚᱫᱚ ᱚ ᱦᱚᱸ ᱦᱳᱭ ᱟᱨ ᱤᱭᱟᱹ ᱠᱚᱫᱚ ᱪᱮᱫ ᱞᱮᱠᱟ ᱵᱤᱱ ᱦᱳᱭ ᱟᱨ ᱤᱭᱟᱹ ᱠᱚᱫᱚ ᱪᱮᱫ ᱞᱮᱠᱟ ᱫᱟᱢ ᱟᱠᱟᱫᱼᱟ ᱦᱟᱸᱜ ᱢᱟᱱᱮ ᱦᱮᱭᱟᱨ ᱥᱴᱟᱭᱤᱞ ᱠᱚ ᱡᱩᱫᱤᱢ ᱠᱚᱨᱟᱣ ᱠᱷᱟᱱ ᱵᱷᱤ ᱠᱟᱴᱤᱝ ᱠᱚ ᱮᱢᱟᱱ ᱠᱚ ᱚ ᱦᱚᱸ ᱟᱨ ᱟᱭᱵᱨᱳ ᱨᱮᱱᱟᱜ ᱫᱚ ᱦᱚᱸ ᱦᱚᱸ ᱟᱨ ᱤᱧ ᱢᱮᱱᱮᱫ ᱛᱟᱦᱮᱱᱟᱹᱧ ᱡᱮ ᱦᱳᱭ ᱱᱟᱦᱟᱸᱜ ᱟᱨᱦᱚᱸ ᱚᱱᱠᱟ ᱢᱮᱫᱦᱟ ᱠᱚᱨᱮᱫ ᱡᱟᱦᱟᱱ ᱠᱨᱤᱢ ᱡᱚ ᱦᱟᱸᱜ ᱠᱟᱹᱡ ᱟᱹᱞᱤᱧ ᱢᱟᱱᱮ ᱠᱟᱹᱡ ᱞᱤᱧ ᱟᱭᱵᱨᱳ ᱠᱚᱞᱤᱧ ᱛᱮᱭᱟᱨ ᱦᱚᱪᱚᱭᱟ ᱟᱨ ᱦᱳᱭ ᱟᱨ ᱢᱮᱠᱟᱯ ᱠᱚᱨᱮᱱᱟᱜ ᱛᱤᱱᱟᱹᱜ ᱵᱤᱱ ᱢᱮᱠᱟᱯ ᱠᱚᱨᱮᱱᱟᱜ ᱛᱤᱱᱟᱹᱜ ᱮᱢ ᱦᱟᱛᱟᱣᱟ ᱚ ᱦᱚᱸ ᱦᱳᱭ ᱛᱚ ᱚᱱᱟᱜᱤᱧ ᱢᱮᱱᱮᱫ ᱛᱟᱦᱮᱱᱟ ᱛᱮᱦᱤᱧ ᱦᱩᱱᱟᱹᱝ ᱜᱟᱱᱚᱜ ᱠᱷᱟᱱ ᱟᱹᱰᱤ ᱵᱷᱟᱹᱜᱤ ᱟᱨ ᱜᱟᱯᱟ ᱢᱟ ᱱᱟᱦᱟᱸᱜ ᱚᱰᱟᱨ ᱞᱤᱧ ᱮᱢ ᱠᱟᱜ ᱫᱚ ᱦᱟᱸᱜ ᱟᱹᱞᱤᱧᱟᱜ ᱤᱧ ᱫᱚ ᱦᱟᱸᱜ ᱢᱟᱲᱟᱝ ᱠᱟᱹᱧ ᱢᱮ ᱦᱳᱭ ᱦᱳᱭ ᱦᱳᱭ ᱦᱳᱭ ᱟᱨ ᱤᱭᱟᱹ ᱠᱚᱵᱤᱱ ᱤᱭᱟᱹ ᱠᱚᱫᱚᱢ ᱠᱚᱨᱟᱣ ᱟᱥᱮ ᱵᱟᱝ ᱜᱮ ᱚᱱᱟ ᱦᱮᱭᱟᱨ ᱠᱟᱞᱟᱨ ᱠᱚᱫᱚ ᱠᱚᱨᱟᱣ ᱟᱢ ᱥᱮ ᱵᱟᱝ ᱟᱪᱪᱷᱟ ᱮᱱᱠᱷᱟᱱ ᱫᱚ ᱦᱮᱭᱟᱨ ᱠᱟᱨᱴ ᱟᱛᱮᱫ ᱵᱤᱱ ᱦᱮᱭᱟᱨ ᱠᱟᱨᱴ ᱠᱟᱛᱮᱫ ᱮᱢ ᱠᱟᱞᱟᱨ ᱟᱥᱮ ᱢᱟᱲᱟᱝ ᱤᱭᱟᱹ ᱛᱟᱭᱚᱢ ᱛᱮ ᱱᱟᱦᱟᱸᱜ ᱚ ᱦᱚᱸ ᱦᱳᱭ ᱧᱩᱛᱩᱢ ᱛᱤᱧ ᱫᱚ ᱱᱟᱦᱟᱸᱜ ᱢᱟᱹᱱᱤ ᱢᱩᱨᱢᱩ ᱦᱳᱭ ᱟᱨ ᱟᱛᱳ ᱫᱚ ᱱᱟᱦᱟᱸᱜ ᱨᱟᱡᱽᱱᱚᱜᱚᱨ ᱦᱳᱭ ᱦᱳᱭ ᱚᱱᱟᱜᱮ ᱢᱮᱱᱮᱫ ᱟᱹᱧ ᱵᱩᱠᱤᱝ ᱠᱟᱜ ᱟᱹᱧ ᱮᱱᱠᱷᱟᱱ ᱛᱮᱦᱤᱧ ᱦᱩᱱᱟᱹᱝ ᱚᱱᱠᱟ ᱥᱮᱱᱚᱜ ᱨᱮᱱᱟᱜ ᱛᱟᱦᱮᱸ ᱠᱟᱱᱟ ᱟᱞᱮ ᱴᱷᱮᱱ ᱨᱮᱱ ᱚᱠᱚᱭ ᱠᱚ ᱚᱱᱠᱟ ᱱᱟᱦᱟᱸᱜ ᱞᱟᱹᱭ ᱵᱟᱲᱟ ᱟᱠᱟᱫᱤᱧ ᱫᱚᱠᱚ ᱟᱢᱟᱜ ᱵᱟᱨᱮᱛᱮ ᱮᱱᱠᱷᱟᱱ ᱫᱚ ᱚᱱᱟᱜᱮ ᱦᱟᱸᱜ ᱦᱳᱭ ᱮᱱᱠᱷᱟᱱ ᱛᱮᱦᱤᱧ ᱪᱟᱞᱟᱣ ᱨᱮᱱᱟᱜ ᱛᱟᱦᱮᱸ ᱠᱟᱱᱟ ᱮᱱᱠᱷᱟᱱ ᱴᱟᱴᱠᱟ ᱜᱮ ᱚᱱᱠᱟ ᱵᱟᱭ ᱜᱟᱯᱟᱱ ᱜᱚᱫ ᱞᱮᱱᱟᱭ ᱮᱱᱠᱷᱟᱱ ᱚᱱᱟᱜᱤᱧ ᱢᱮᱱᱮᱫᱼᱟ ᱦᱟᱯᱤᱧ ᱯᱷᱳᱱ ᱟᱢ ᱞᱮᱜᱮ ᱦᱳᱭ ᱦᱳᱭ ᱛᱚᱵᱮ ᱛᱮᱦᱤᱧ ᱦᱳᱭ ᱱᱟᱦᱟᱸᱜ ᱟᱹᱞᱤᱧᱟᱜ ᱢᱟᱲᱟᱝ ᱠᱟᱜ ᱵᱤᱱ ᱟᱹᱞᱤᱧᱟᱜ ᱢᱟᱲᱟᱝ ᱠᱟᱜ ᱢᱮ ᱛᱚᱵᱮ ᱜᱟᱯᱟ ᱦᱮᱸ ᱦᱳᱭ ᱦᱳᱭ ᱟᱹᱞᱤᱧᱟᱜ ᱡᱩᱫᱤ ᱟᱹᱞᱤᱧ ᱡᱩᱫᱤ ᱟᱭᱵᱨᱳ ᱠᱚ ᱤᱧ ᱡᱩᱫᱤ ᱟᱭᱵᱨᱳ ᱠᱚᱧ ᱛᱮᱭᱟᱨ ᱦᱚᱪᱚᱜᱼᱟ ᱟᱨ ᱦᱮᱭᱟᱨ ᱠᱟᱨᱴ ᱠᱚ ᱟᱨ ᱦᱮᱭᱟᱨ ᱠᱟᱞᱟᱨ ᱠᱚ ᱮᱱᱠᱷᱟᱱ ᱴᱳᱴᱟᱞ ᱫᱚᱦᱟᱸᱜ ᱛᱤᱧ ᱛᱤᱱᱟᱹᱜ ᱦᱩᱭᱩᱜᱼᱟ ᱟᱨ ᱢᱮᱠᱟᱯ ᱠᱚᱦᱟᱸᱜ ᱦᱳᱭ ᱢᱮᱠᱟᱯ ᱦᱚᱸ ᱢᱮᱱᱟᱜ ᱜᱮᱭᱟ ᱚᱱᱟ ᱢᱟ ᱦᱟᱡᱟᱨ ᱠᱷᱚᱱ ᱯᱟᱨᱚᱢᱚᱜ ᱜᱮᱭᱟ ᱯᱟᱞᱮᱱ ᱟᱪᱪᱷᱟ ᱛᱚᱵᱮ ᱴᱷᱤᱠ ᱜᱮᱭᱟ ᱜᱟᱯᱟ ᱱᱟᱦᱟᱜ ᱤᱧ ᱥᱮᱱᱚᱜᱼᱟ ᱦᱳᱭ ᱴᱷᱤᱠᱼᱟ